ᱥᱚᱨᱠᱟᱨᱤ ᱥᱠᱤᱢ ᱠᱷᱚᱱ ᱫᱚ ᱟᱹᱰᱤᱜᱮ ᱥᱩᱵᱤᱫᱷᱟᱞᱮ ᱧᱟᱢ ᱠᱟᱜᱼᱟ ᱟᱨ ᱟᱹᱰᱤᱜᱮ ᱥᱩᱵᱤᱫᱷᱟᱧ ᱩᱴᱷᱟᱹᱣ ᱠᱟᱜᱼᱟ ᱡᱟᱦᱟᱸ ᱞᱮᱠᱟ ᱟᱵᱚᱣᱟᱜ ᱟᱵᱟᱥ ᱡᱳᱡᱚᱱᱟ ᱚᱱᱟ ᱦᱚᱸ ᱧᱟᱢ ᱟᱠᱟᱫ ᱞᱮᱜᱮᱭᱟ ᱟᱨ ᱥᱤᱪᱪᱷᱟ ᱨᱮ ᱥᱩᱵᱤᱫᱷᱟᱭ ᱮᱢᱟᱠᱟᱫᱟ ᱥᱚᱨᱠᱟᱨ ᱟᱭᱢᱟ ᱟᱹᱰᱤ ᱨᱚᱠᱚᱢ ᱡᱟᱦᱟᱸ ᱞᱮᱠᱟ ᱵᱤᱡᱽᱱᱮᱥ ᱞᱟᱹᱜᱤᱫ ᱮ ᱮᱢᱚᱜᱼᱟ ᱯᱩᱭᱥᱟᱹ ᱠᱚ ᱡᱟᱦᱟᱱᱟᱜ ᱜᱮ ᱥᱚᱨᱠᱟᱨ ᱴᱷᱮᱱ ᱠᱷᱚᱱ ᱢᱟᱱᱮ ᱠᱚᱭᱮᱭᱟ ᱮᱱᱠᱷᱟᱱ ᱫᱚᱭ ᱮᱢᱟᱢ ᱜᱮᱭᱟᱭ ᱚᱱᱠᱟ ᱛᱮᱜᱮ ᱢᱮᱱᱟᱜᱼᱟ ᱢᱚᱱᱛᱨᱤ ᱢᱚᱱᱰᱚᱞ ᱴᱷᱮᱱ ᱠᱷᱚᱱ ᱦᱚᱸᱞᱮ ᱧᱟᱢ ᱠᱟᱜ ᱜᱮᱭᱟ ᱵᱟᱝ ᱠᱟᱛᱷᱟ ᱫᱚ ᱵᱟᱝᱜᱮ ᱡᱟᱦᱟᱸ ᱞᱮᱠᱟ ᱯᱚᱨᱚᱵᱽ ᱨᱮ ᱯᱩᱱᱦᱟᱹ ᱨᱮ ᱩᱱᱤ ᱦᱚᱸ ᱫᱷᱮᱱ ᱫᱷᱮᱭᱟᱱᱟᱞᱮ ᱜᱮᱭᱟ ᱟᱨ ᱢᱟᱱᱮ ᱡᱟᱦᱟᱱᱟᱜ ᱥᱩᱵᱤᱫᱷᱟ ᱦᱤᱡᱩᱜᱼᱟ ᱚᱱᱟ ᱦᱚᱸᱠᱚ ᱮᱢᱟᱞᱮ ᱜᱮᱭᱟ ᱚᱱᱟᱠᱚ ᱵᱟᱲᱟᱭ ᱠᱟᱛᱮᱫ ᱟᱹᱰᱤ ᱱᱟᱯᱟᱭᱜᱮ ᱵᱩᱡᱷᱟᱹᱜᱼᱟ